ᱦᱮᱸ ᱦᱮᱸ ᱦᱤᱛᱳᱜ ᱫᱚ ᱨᱟᱱ ᱠᱚ ᱡᱚᱢ ᱠᱟᱛᱮ ᱵᱷᱟᱹᱜᱤ ᱜᱤᱧ ᱵᱩᱡᱷᱟᱹᱣᱮᱫᱟ ᱛᱟᱨᱯᱚᱨ ᱢᱟᱱᱮ ᱤᱭᱟᱹ ᱛᱤ ᱡᱟᱸᱜᱟ ᱠᱚ ᱦᱟᱥᱩᱧ ᱠᱟᱱ ᱜᱮᱭᱟ ᱦᱚᱲᱢᱚ ᱠᱚᱦᱚᱸ ᱦᱟᱹᱥᱩᱧ ᱠᱟᱱ ᱜᱮᱭᱟ ᱦᱩᱭᱮᱱᱟ ᱯᱩᱱ ᱢᱚᱬᱮ ᱫᱤᱱ ᱜᱟᱱ ᱦᱮᱸ ᱤᱭᱟᱹ ᱦᱚᱲᱢᱚ ᱠᱚᱦᱚᱸ ᱦᱟᱹᱥᱩᱧ ᱠᱟᱱᱟ ᱟᱨ ᱨᱩᱣᱟᱹ ᱦᱚᱸ ᱵᱟᱦᱟᱜ ᱠᱚ ᱦᱟᱹᱥᱩᱧ ᱠᱟᱱᱟ ᱢᱟᱱᱮ ᱦᱚᱲᱢᱚ ᱠᱚ ᱫᱩᱨᱵᱚᱞ ᱜᱤᱧ ᱵᱩᱡ ᱮᱫᱟ ᱢᱟᱱᱮ ᱥᱚᱨᱤᱨ ᱦᱮᱸ ᱦᱮᱸ ᱡᱚᱢ ᱦᱮᱸ ᱡᱚᱢ ᱟᱠᱟᱫ ᱜᱤᱭᱟᱹᱧ ᱛᱚ ᱨᱩᱣᱟᱹ ᱠᱟᱴᱟᱣ ᱟᱠᱟᱱ ᱛᱤᱧᱟᱹ ᱟᱨ ᱟᱨ ᱢᱟᱱᱮ ᱧᱤᱫᱟᱹ ᱫᱚ ᱧᱟᱢᱤᱧ ᱠᱟᱱ ᱜᱮᱭᱟ ᱟᱨ ᱦᱚᱲᱢᱚ ᱠᱚᱦᱚᱸ ᱦᱟᱹᱥᱩᱧ ᱠᱟᱱ ᱜᱮᱭᱟ ᱦᱩᱸ ᱦᱮᱸ ᱦᱩᱸ ᱦᱩᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱴᱷᱤᱠᱤᱧ ᱵᱩᱡᱟ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱮᱸᱛᱚ ᱥᱮᱱᱚᱜ ᱟᱹᱧ ᱫᱤᱫᱤ ᱴᱷᱤᱠᱜᱮᱭᱟ ᱦᱮᱸ ᱦᱮᱸ ᱦᱮᱸ ᱦᱩᱸ ᱦᱩᱸ ᱛᱟᱦᱚᱞᱮ ᱨᱟᱱ ᱟᱹᱜᱩ ᱪᱟᱞᱟᱜ ᱟᱹᱧ ᱦᱟᱸᱜ ᱦᱩᱸ ᱦᱮᱸ ᱦᱮᱸᱛᱚ ᱴᱷᱤᱠᱜᱮᱭᱟ